ᱦᱮᱸ ᱱᱚᱣᱟ ᱱᱚᱣᱟ ᱦᱚᱜᱼᱚᱭ ᱡᱮᱢᱚᱱ ᱢᱮᱱᱟᱜᱼᱟ ᱴᱟᱠᱟ ᱯᱚᱭᱥᱟ ᱫᱚ ᱦᱟᱜ ᱠᱚ ᱞᱚᱠᱠᱷᱤ ᱵᱷᱟᱱᱰᱟᱨ ᱞᱚᱠᱠᱷᱤ ᱵᱷᱟᱲ ᱢᱮᱱᱟᱜᱼᱟ ᱞᱚᱠᱠᱷᱤ ᱵᱷᱟᱲ ᱫᱚ ᱦᱮᱸ ᱤᱧᱟᱹᱜ ᱦᱚᱸ ᱡᱮᱢᱚᱱ ᱞᱟᱹᱭ ᱜᱟᱱᱚᱜ ᱠᱷᱟᱱ ᱢᱮᱱᱟᱜᱼᱟ ᱟᱨ ᱢᱮᱱᱟᱜᱼᱟ ᱢᱟᱱᱮ ᱛᱟᱦᱮᱸ ᱠᱟᱱ ᱢᱮᱱᱟᱜ ᱛᱤᱧᱟ ᱦᱮᱸ ᱚᱱᱟᱨᱮ ᱟᱹᱰᱤ ᱟᱭᱢᱟᱜᱟᱱ ᱯᱩᱭᱥᱟᱹ ᱠᱚ ᱥᱮ ᱴᱟᱠᱟ ᱯᱩᱭᱥᱟᱹ ᱡᱚᱢᱟ ᱞᱮᱫᱟᱹᱧ ᱦᱮᱸ ᱡᱚᱢᱟ ᱡᱚᱢᱟ ᱛᱮ ᱡᱚᱢᱟ ᱦᱩᱭᱱᱟ ᱦᱮᱸ ᱱᱚᱜᱼᱚᱭ ᱟᱫᱚ ᱟᱹᱰᱤ ᱢᱟᱱᱮ ᱛᱟᱦᱮ ᱵᱟᱝ ᱛᱟᱦᱮᱱ ᱠᱟᱱᱟ ᱚᱱᱟᱨᱮ ᱩᱰᱩᱠᱚᱜ ᱠᱟᱱ ᱜᱮᱭᱟ ᱢᱚᱱᱮᱭᱮᱫᱟᱹᱧ ᱫᱚᱦᱚᱭᱟᱹᱧ ᱠᱤᱱᱛᱩ ᱵᱟᱝ ᱛᱟᱦᱮᱱ ᱠᱟᱱᱟ ᱪᱮᱫ ᱞᱮᱠᱟ ᱱᱚᱜᱼᱚᱭ ᱢᱟ ᱟᱭᱳ ᱨᱩᱣᱟᱹᱭᱮᱱᱟ ᱥᱮ ᱵᱟᱵᱟᱭ ᱨᱩᱣᱟᱹᱭᱮᱱᱟ ᱥᱮ ᱵᱷᱟᱭ ᱧᱮᱞ ᱠᱟᱫᱟ ᱥᱮ ᱵᱳᱱᱮ ᱧᱮᱞ ᱠᱟᱫᱟ ᱦᱮᱸ ᱦᱩᱰᱤᱧ ᱜᱮᱭᱟᱭ ᱩᱱᱤ ᱫᱚ ᱵᱟᱭ ᱵᱩᱡᱟ ᱡᱮ ᱱᱚᱣᱟᱨᱮ ᱫᱚᱦᱚ ᱦᱩᱭᱩᱜ ᱠᱟᱱᱟ ᱥᱮ ᱩᱱᱤ ᱡᱟᱦᱟᱸ ᱠᱟᱛᱮ ᱜᱮ ᱩᱰᱩᱠ ᱟᱭ ᱟᱨᱠᱤ ᱫᱚᱠᱟᱱ ᱠᱚᱭ ᱪᱟᱞᱟᱜ ᱜᱮᱭᱟ ᱚᱱᱮ ᱩᱰᱩᱠ ᱜᱮᱭᱟᱭ ᱟᱨᱠᱤ ᱢᱟᱱᱮ ᱛᱟᱦᱮᱸ ᱜᱮᱵᱟᱝ ᱛᱟᱦᱮᱱ ᱠᱟᱱᱟ ᱞᱚᱠᱠᱷᱤ ᱵᱷᱟᱱᱰᱟᱨ ᱨᱮ ᱵᱷᱟᱽᱲ ᱨᱮ ᱟᱨᱠᱤ ᱱᱚᱣᱟᱜᱮ ᱟᱫᱚ ᱪᱮᱫ ᱵᱟᱝ ᱱᱚᱣᱟᱜᱮ ᱱᱚᱣᱟᱜᱮ ᱤᱧ ᱞᱟᱹᱭᱟ ᱡᱮ ᱟᱵᱚ ᱟᱹᱰᱤ ᱠᱤᱪᱷᱩ ᱱᱚᱰᱮᱜᱮ ᱢᱮᱱᱟᱜ ᱛᱟᱵᱚᱱᱟ ᱢᱟᱱᱮ ᱡᱟᱦᱟᱸ ᱫᱚᱦᱚ ᱡᱤᱱᱤᱥ ᱫᱚ ᱵᱟᱝ ᱛᱟᱦᱮᱱᱟ ᱩᱰᱩᱝ ᱜᱮ ᱦᱩᱭᱩᱜ ᱜᱮᱭᱟ ᱡᱮᱢᱚᱱ ᱚᱞᱚᱜ ᱯᱟᱲᱦᱟᱜ ᱨᱮ ᱞᱟᱜᱟᱜ ᱠᱟᱱᱟ ᱱᱚᱜᱼᱚᱭ ᱡᱮᱢᱚᱱ ᱞᱚᱠᱠᱷᱤ ᱵᱷᱟᱱᱰᱟᱨ ᱵᱷᱟᱲ ᱨᱮ ᱢᱮᱱᱟᱜ ᱨᱮᱦᱚᱸ ᱚᱱᱟᱫᱚ ᱩᱰᱩᱝ ᱜᱮ ᱦᱩᱭᱩᱜ ᱜᱮᱭᱟ ᱚᱞᱚᱜ ᱯᱟᱲᱦᱟᱣ ᱨᱮᱦᱚᱸ ᱞᱟᱜᱟᱜ ᱠᱟᱱᱟ ᱡᱮᱢᱚᱱᱠᱤ ᱱᱚᱜᱼᱚᱭ ᱠᱚᱞᱮᱡᱽ ᱨᱮ ᱵᱷᱚᱨᱛᱤ ᱥᱚᱢᱚᱭ ᱟᱢᱫᱟ ᱴᱟᱠᱟ ᱯᱚᱭᱥᱟᱜᱮ ᱞᱟᱜᱟᱜ ᱠᱟᱱᱟ ᱡᱮ ᱩᱰᱩᱝ ᱜᱮ ᱦᱩᱭᱩᱜ ᱜᱮᱭᱟ ᱚᱱᱟ ᱦᱮᱸ ᱱᱤᱭᱟᱹ ᱠᱚᱜᱮ ᱱᱤᱭᱟᱹ ᱠᱤᱜᱮ ᱞᱚᱠᱠᱷᱤ ᱵᱷᱟᱲ ᱨᱮᱫᱚ ᱫᱚᱦᱚ ᱨᱮᱱᱟᱜ ᱤᱭᱟᱹ ᱠᱚᱫᱚ ᱦᱮᱸ ᱟᱨ ᱡᱟᱦᱟᱸ ᱱᱚᱜᱼᱚᱭ ᱵᱟᱡᱟᱣ ᱵᱟᱡᱟᱣ ᱚᱠᱛᱮ ᱢᱟᱱᱮ ᱡᱟᱦᱟᱸ ᱫᱷᱤᱨᱤ ᱠᱚᱴᱮᱡ ᱠᱚᱢ ᱪᱟᱞᱟᱜ ᱜᱮᱭᱟ ᱦᱮᱸ ᱡᱮᱢᱚᱱ ᱱᱚᱜᱼᱚᱭ ᱠᱷᱟᱫᱟᱱ ᱠᱚᱵᱚᱱ ᱪᱟᱞᱟᱜ ᱜᱮᱭᱟ ᱫᱷᱤᱨᱤ ᱠᱚᱴᱮᱡ ᱦᱮᱸ ᱱᱚᱣᱟ ᱠᱚᱨᱮ ᱵᱟᱡᱟᱣ ᱚᱠᱛᱮ ᱦᱮᱸ ᱟᱹᱰᱤ ᱨᱚᱠᱚᱢ ᱟᱱᱟᱴ ᱦᱩᱭ ᱠᱟᱱᱟ ᱟᱹᱰᱤ ᱨᱚᱠᱚᱢ ᱵᱤᱧ ᱠᱤᱫᱤᱧ ᱠᱚ ᱧᱟᱢ ᱦᱩᱭ ᱠᱟᱱᱟ ᱟᱹᱰᱤ ᱨᱚᱠᱚᱢ ᱟᱹᱰᱤ ᱞᱮᱠᱟᱱᱜᱮ ᱧᱟᱢ ᱦᱩᱭ ᱠᱟᱱᱟ ᱦᱮᱸ ᱤᱧ ᱦᱚᱸ ᱧᱟᱢ ᱠᱟᱜ ᱜᱮᱭᱟᱹᱧ ᱧᱟᱢ ᱠᱟᱜ ᱠᱚ ᱜᱮᱭᱟᱹᱧ ᱥᱮ ᱟᱨ ᱱᱚᱜᱼᱚᱭ ᱥᱮ ᱫᱷᱤᱨᱤ ᱠᱚᱴᱮᱡ ᱠᱚᱴᱮᱡ ᱛᱮ ᱫᱷᱤᱨᱤ ᱯᱷᱟᱱᱴᱤᱞᱟᱜ ᱢᱮᱭᱟ ᱥᱮ ᱜᱮᱛᱱᱟᱢ ᱛᱤ ᱥᱮ ᱡᱟᱝᱜᱟᱢ ᱜᱮᱛ ᱮᱱ ᱜᱮᱭᱟ ᱵᱟᱡᱽᱼᱟ ᱢᱟᱱᱮ ᱡᱟᱦᱟᱱᱟᱜ ᱵᱟᱝ ᱡᱟᱦᱟᱱᱟᱜ ᱫᱚ ᱟᱱᱟᱴ ᱫᱚ ᱦᱮᱡ ᱟᱠᱟᱱ ᱜᱮᱭᱟ ᱫᱟᱯᱨᱟᱢ ᱡᱟᱱ ᱜᱮᱭᱟᱹᱧ ᱦᱮᱸ ᱤᱧ ᱦᱚᱸ ᱦᱮᱸ ᱱᱚᱣᱟᱜᱮᱧ ᱞᱟᱹᱭᱫᱟ